ᱦᱟᱹᱞᱤ ᱫᱤᱱᱜᱮ ᱥᱩᱨ ᱫᱤᱱ ᱫᱷᱟᱨᱟᱨᱮ ᱢᱤᱫᱴᱟᱹᱝ ᱯᱷᱳᱱ ᱪᱟᱨᱡᱟᱨ ᱦᱟᱛᱟᱣ ᱦᱩᱭᱞᱮᱱ ᱛᱟᱦᱮᱸᱫ ᱟᱫᱚ ᱚᱱᱟ ᱪᱟᱨᱡᱟᱨ ᱟᱹᱰᱤ ᱥᱩᱨ ᱫᱤᱱ ᱨᱮᱜᱮ ᱠᱚᱢ ᱥᱚᱢᱚᱭ ᱨᱮ ᱠᱷᱟᱨᱟᱯᱮᱱᱟ ᱟᱫᱚ ᱚᱸᱰᱮ ᱠᱷᱟᱨᱟᱯᱮᱱ ᱠᱷᱟᱱ ᱟᱹᱰᱤ ᱢᱤᱫᱴᱟᱝ ᱞᱚᱠᱥᱟᱱ ᱦᱩᱭᱱᱟ ᱩᱱᱟᱹᱜ ᱫᱟᱢᱛᱮ ᱦᱟᱛᱟᱣᱟᱠᱟᱱ ᱪᱟᱨᱡᱟᱨ ᱛᱮᱦᱮᱧ ᱠᱚᱢ ᱫᱤᱱ ᱨᱮ ᱠᱷᱟᱨᱟᱯᱮᱱᱟ ᱮᱱᱠᱷᱟᱱ ᱞᱚᱠᱥᱟᱱ ᱦᱩᱭᱮᱱᱟ ᱴᱟᱠᱟ ᱨᱮᱭᱟᱜ ᱥᱟᱶᱛᱮ ᱛᱮᱦᱮᱧ ᱩᱱᱟᱹᱜ ᱴᱟᱠᱟᱧ ᱠᱷᱚᱨᱪᱟ ᱞᱮᱫ ᱛᱟᱦᱮᱱᱟ ᱟᱨ ᱛᱮᱦᱮᱧᱦᱚᱸ ᱚᱱᱟ ᱪᱟᱨᱡᱟᱨ ᱜᱮ ᱠᱷᱟᱨᱟᱯᱮᱱ ᱠᱷᱟᱱ ᱫᱚᱦᱚᱲᱟᱛᱮ ᱟᱨᱦᱚᱸ ᱱᱟᱣᱟ ᱠᱟᱨᱛᱮ ᱦᱟᱛᱟᱣ ᱦᱩᱭᱟᱹᱧᱟᱹ ᱚᱱᱟ ᱞᱟᱹᱜᱤᱫᱼᱛᱮ ᱯᱚᱭᱥᱟᱛᱤᱧ ᱵᱮᱠᱟᱨᱮᱱᱟ ᱟᱨ ᱥᱟᱶᱛᱮ ᱛᱮᱦᱮᱧᱦᱚᱸ ᱚᱱᱟᱠᱟᱱᱟᱜ ᱪᱟᱨᱡᱟᱨ ᱞᱟᱜᱟᱣ ᱦᱩᱭ ᱠᱚᱜᱼᱟ ᱚᱱᱠᱟᱱᱟᱜ ᱪᱟᱨᱡᱟᱨ ᱯᱟᱱᱛᱮ ᱦᱩᱭᱩᱜᱼᱟ ᱡᱮ ᱡᱟᱦᱟᱸ ᱱᱚᱣᱟ ᱢᱳᱵᱟ ᱤᱞ ᱨᱮ ᱞᱟᱜᱟᱜᱼᱟ ᱟᱨ ᱚᱱᱟ ᱦᱩᱱᱟᱹᱝ ᱵᱟᱝ ᱞᱟᱹᱭᱳᱜ ᱠᱟᱱᱟ ᱚᱱᱟᱫᱚ ᱛᱤᱱᱟᱹᱜ ᱫᱤᱱᱮ ᱠᱟᱹᱢᱤᱭᱟ ᱱᱚᱜᱼᱚ ᱱᱚᱝᱠᱟ ᱟᱫᱚ ᱠᱚᱢ ᱫᱤᱱᱨᱮ ᱠᱷᱟᱨᱟᱯᱮᱱᱟ ᱱᱚᱣᱟ ᱟᱹᱰᱤ ᱠᱷᱚᱛᱤᱭᱮᱱᱟ ᱢᱳᱵᱟᱭᱤᱞ ᱞᱟᱹᱜᱤᱫᱼᱛᱮ ᱯᱩᱭᱥᱟᱹᱛᱤᱧ ᱵᱮᱠᱟᱨᱮᱱᱟ